ᱦᱮᱞᱳ ᱦᱮᱸ ᱦᱮᱸ ᱚᱠᱚᱭᱮᱢ ᱞᱟᱹᱭᱫᱟ ᱟᱢᱫᱚ ᱚ ᱠᱟᱨᱠᱷᱟᱱᱟ ᱠᱚ ᱦᱩᱭᱩᱜ ᱠᱟᱱᱟ ᱚᱱᱟ ᱠᱚ ᱠᱷᱟᱹᱛᱤᱨ ᱛᱟᱨᱯᱚᱨ ᱦᱟᱱᱟ ᱱᱟᱣᱟ ᱠᱟᱹᱢᱤ ᱠᱷᱟᱹᱛᱤᱨ ᱡᱟᱦᱟᱸᱭ ᱠᱚᱫᱚ ᱚᱞᱚᱜ ᱯᱟᱲᱦᱟᱣ ᱠᱚ ᱠᱷᱟᱹᱛᱤᱨ ᱪᱟᱞᱟᱜ ᱠᱟᱱᱟ ᱵᱟᱭᱨᱮ ᱫᱤᱥᱚᱢ ᱟᱛᱳ ᱠᱚᱨᱮ ᱵᱟᱝᱠᱚ ᱛᱟᱦᱮᱱ ᱠᱟᱱᱟ ᱩᱱᱠᱩ ᱫᱚ ᱠᱟᱹᱢᱤ ᱠᱷᱟᱹᱛᱤᱨ ᱠᱚ ᱪᱟᱞᱟᱜ ᱠᱟᱱᱟ ᱟᱛᱳ ᱯᱟᱲᱟ ᱨᱮᱫᱚ ᱠᱟᱹᱢᱤ ᱵᱟᱹᱱᱩᱜᱼᱟ ᱵᱟᱭᱨᱮ ᱫᱤᱥᱚᱢ ᱨᱮᱫᱚ ᱵᱷᱟᱜᱮ ᱠᱟᱹᱢᱤ ᱢᱮᱱᱟᱜᱼᱟ ᱚᱱᱟ ᱠᱚ ᱠᱷᱟᱹᱛᱤᱨ ᱥᱚᱝᱥᱟᱨ ᱨᱮᱱ ᱦᱚᱲ ᱦᱚᱸ ᱡᱚᱛᱚ ᱦᱚᱲ ᱛᱚ ᱟᱛᱳ ᱯᱟᱲᱟ ᱫᱚ ᱵᱟᱠᱚ ᱠᱩᱥᱤᱭᱟᱜᱼᱟ ᱱᱮᱛᱟᱨ ᱫᱚ ᱟᱹᱰᱤ ᱨᱚᱠᱚᱢ ᱠᱟᱨᱚᱱ ᱢᱮᱱᱟᱜᱼᱟ ᱞᱟᱜᱟ ᱦᱚᱸᱠᱚ ᱞᱟᱜᱟᱭᱮᱫ ᱠᱚᱣᱟ ᱢᱟᱨᱟᱝ ᱢᱟᱨᱟᱝ ᱡᱟᱦᱟᱸ ᱠᱚ ᱨᱮᱹᱞ ᱠᱚᱨᱮᱱᱟᱜ ᱡᱟᱭᱜᱟ ᱧᱩᱨᱩᱜ ᱠᱟᱱᱟ ᱨᱟᱥᱛᱟ ᱠᱚᱨᱮᱱᱟᱜ ᱡᱟᱭᱜᱟ ᱧᱩᱨᱩᱜ ᱠᱟᱱᱟ ᱚᱱᱟ ᱠᱚᱨᱮ ᱫᱚ ᱚᱲᱟᱜ ᱠᱚ ᱨᱟᱹᱯᱩᱫ ᱠᱟᱛᱮ ᱚᱱᱟ ᱨᱟᱥᱛᱟ ᱠᱚᱨᱮᱱᱟᱜ ᱡᱟᱭᱜᱟ ᱠᱚ ᱜᱷᱮᱨᱟᱣᱮᱫ ᱛᱟᱠᱚᱣᱟ ᱱᱚᱝᱠᱟ ᱠᱷᱟᱹᱛᱤᱨ ᱢᱤᱫ ᱡᱟ ᱭᱜᱟ ᱠᱷᱚᱱ ᱮᱴᱟᱜ ᱡᱟᱭᱜᱟ ᱠᱚ ᱪᱟᱞᱟᱜ ᱠᱟᱱᱟ ᱚ ᱴᱷᱤᱠᱜᱮᱭᱟ ᱛᱟᱦᱞᱮ